ᱟᱞᱮ ᱥᱩᱨ ᱨᱮᱢᱟ ᱪᱟᱹᱢᱯᱟᱹᱭ ᱥᱚᱨᱮᱱ ᱢᱮᱱᱟᱭᱟ ᱟᱫᱚ ᱱᱮᱛᱟᱨ ᱢᱟ ᱟᱨ ᱪᱮᱫ ᱤᱧ ᱢᱮᱱᱟ ᱯᱚᱭᱥᱟ ᱴᱟᱠᱟ ᱠᱚᱦᱚᱸ ᱢᱟᱱᱮ ᱵᱟᱭ ᱮᱢᱟ ᱞᱮᱭᱟ ᱮᱢ ᱦᱚᱸ ᱟᱨ ᱟᱞᱮᱭᱟᱜ ᱚᱱᱟ ᱧᱩᱛᱩᱢ ᱛᱮᱠᱚ ᱟᱹᱜᱩ ᱠᱟᱜᱼᱟ ᱠᱚ ᱠᱚᱲᱟ ᱠᱚ ᱯᱚᱭᱥᱟ ᱴᱟᱠᱟ ᱟᱨ ᱠᱩᱲᱤ ᱞᱮ ᱪᱟᱞᱟᱣ ᱞᱮᱱᱟ ᱢᱤᱫ ᱫᱟᱣ ᱢᱟ ᱵᱟᱭ ᱮᱢᱟᱜ ᱞᱮᱭᱟ ᱢᱮᱱ ᱮᱫᱟᱭ ᱟᱯᱮ ᱠᱷᱚᱠᱨᱚ ᱦᱚᱲ ᱫᱚ ᱵᱟᱹᱧ ᱮᱢᱟ ᱯᱮᱭᱟ ᱢᱮᱱ ᱮᱫᱟᱭ ᱟᱨᱦᱚᱸ ᱫᱤᱥᱚᱢ ᱨᱮᱱ ᱠᱚᱫᱚᱭ ᱮᱢᱟ ᱠᱚᱜᱮᱭᱟ ᱢᱟᱱᱮ ᱵᱟᱦᱟᱨᱮ ᱮᱢᱟ ᱠᱚᱣᱟᱭ ᱯᱮᱲᱮ ᱥᱟᱹᱲᱤ ᱯᱮᱲᱮ ᱫᱷᱩᱛᱤ ᱮᱢᱟ ᱠᱚᱣᱟᱭ ᱟᱨ ᱟᱞᱮ ᱠᱷᱚᱠᱨᱚ ᱦᱚᱲᱫᱚ ᱛᱤᱥᱦᱚᱸ ᱵᱟᱭ ᱮᱢᱟ ᱞᱮᱭᱟ ᱛᱤᱥ ᱦᱚᱸ ᱵᱟᱝᱟ ᱢᱤᱫ ᱥᱮᱨᱢᱟᱭ ᱮᱢᱟᱜ ᱞᱮᱭᱟ ᱚᱱᱟ ᱦᱚᱸ ᱵᱟᱝ ᱪᱮᱦᱨᱟ ᱦᱟᱜ ᱮ ᱮᱢᱟᱜ ᱞᱮᱭᱟ ᱥᱟᱹᱲᱤ ᱟᱨ ᱦᱚᱲ ᱟᱹᱛᱩ ᱨᱮᱫᱚ ᱰᱚᱵᱚᱞ ᱰᱚᱵᱚᱞᱮ ᱮᱢᱟ ᱠᱚ ᱠᱟᱱᱟ ᱟᱨ ᱟᱞᱮ ᱫᱚ ᱵᱟᱝᱜᱮ ᱮᱢᱜᱮ ᱵᱟᱭ ᱮᱢᱟ ᱞᱮᱭᱟ ᱟᱞᱮᱫᱚ ᱵᱟᱦᱟ ᱥᱚᱦᱚᱨᱟᱭ ᱨᱮᱦᱚᱸ ᱟᱨ ᱦᱚᱲ ᱟᱹᱛᱩ ᱨᱮᱱ ᱫᱚᱠᱚ ᱧᱟᱢᱟ ᱩᱱᱠᱩ ᱫᱚ ᱵᱩᱪᱷᱨᱤ ᱮᱢᱟ ᱠᱚᱣᱟᱭ ᱵᱩᱪᱷᱨᱤ ᱟᱨ ᱟᱞᱮ ᱫᱚ ᱵᱟᱭ ᱮᱢᱟ ᱞᱮᱭᱟ ᱟᱨ ᱡᱟᱦᱟᱱᱟᱜ ᱨᱮᱦᱚᱸ ᱯᱚᱭᱥᱟ ᱴᱟᱠᱟ ᱵᱟᱯᱞᱟ ᱵᱤᱦᱟᱹ ᱠᱚᱨᱮ ᱮᱢᱟ ᱠᱚᱜᱮᱭᱟᱭ ᱯᱚᱭᱥᱟ ᱴᱟᱠᱟ ᱠᱚᱦᱚᱸ ᱮᱴᱟᱜ ᱟᱹᱛᱩ ᱨᱮᱱ ᱫᱚ ᱟᱨ ᱟᱞᱮ ᱟᱹᱛᱩ ᱫᱚ ᱛᱤᱥ ᱦᱚᱸ ᱵᱟᱭ ᱮᱢᱟ ᱞᱮᱭᱟ ᱛᱤᱥᱦᱚᱸ ᱵᱟᱝᱜᱮ ᱯᱚᱭᱥᱟ ᱴᱟᱠᱟ ᱦᱚᱸ ᱢᱮᱱᱟᱭ ᱟᱯᱮ ᱠᱷᱚᱠᱨᱚ ᱦᱚᱲᱫᱚ ᱵᱟᱹᱧ ᱮᱢᱟ ᱯᱮᱭᱟ ᱚᱱᱠᱟᱭᱟᱭ ᱟᱨᱚ ᱩᱱᱠᱩ ᱮᱴᱟᱜ ᱮᱴᱟᱜ ᱠᱚᱠᱚ ᱟᱹᱜᱩ ᱠᱟᱜ ᱠᱟᱱᱫᱚ ᱠᱚᱲᱟ ᱠᱚ ᱯᱚᱭᱥᱟ ᱠᱚᱫᱚ ᱚᱱᱟ ᱞᱟᱹᱜᱤᱫ ᱜᱮᱛᱚ ᱵᱟᱭ ᱮᱢᱚᱜ ᱠᱟᱱᱟ ᱵᱟᱠᱷᱟᱱ ᱢᱟᱭ ᱮᱢᱚᱜ ᱜᱮᱭᱟ ᱦᱩᱱᱟᱹᱝ ᱮᱢ ᱫᱚ